ᱦᱟᱹᱠᱩ ᱥᱟᱵ ᱨᱮᱭᱟᱜ ᱠᱤᱪᱷᱩ ᱪᱮᱞᱮᱧᱡᱽ ᱫᱚ ᱦᱩᱭᱩᱜ ᱠᱟᱱᱟ ᱡᱮ ᱰᱷᱮᱨ ᱫᱟᱜ ᱨᱮᱫᱚ ᱵᱟᱹᱭ ᱵᱟᱹᱭᱮ ᱥᱟᱵ ᱠᱚ ᱦᱩᱭᱩᱜᱼᱟ ᱟᱨ ᱞᱚᱥᱚᱫ ᱨᱮ ᱥᱮ ᱰᱟᱝᱜᱤ ᱧᱚᱜ ᱫᱟᱜ ᱨᱮᱫᱚ ᱟᱥᱛᱮ ᱵᱷᱟᱵᱮ ᱜᱮ ᱥᱟᱵ ᱞᱮᱠᱷᱟᱱ ᱜᱮ ᱦᱩᱭᱩᱜᱼᱟ ᱟᱨ ᱦᱚᱨ ᱰᱟᱦᱟᱨ ᱨᱮ ᱦᱚᱭ ᱵᱟᱹᱨᱰᱩ ᱥᱮ ᱵᱟᱹᱲᱤᱡ ᱦᱚᱭ ᱦᱤᱸᱥᱤᱫ ᱧᱟᱢ ᱞᱮᱠᱷᱟᱱ ᱫᱚᱭ ᱥᱟᱢᱟᱝ ᱫᱟᱯᱨᱟᱢ ᱥᱟᱢᱟᱝ ᱥᱟᱢᱟᱝ ᱫᱟᱯᱨᱟᱢ ᱞᱮᱱᱠᱷᱟᱱ ᱫᱚ ᱛᱚᱠᱷᱚᱱ ᱫᱚ ᱚᱱᱟ ᱟᱰᱮ ᱯᱟᱥᱮ ᱨᱮᱭᱟᱜ ᱚᱲᱟᱜ ᱨᱮ ᱥᱮ ᱫᱟᱨᱮ ᱩᱢᱩᱞ ᱠᱚᱨᱮ ᱜᱮ ᱠᱚᱨᱮ ᱜᱮ ᱴᱷᱟᱶ ᱦᱟᱛᱟᱣ ᱦᱩᱭᱩᱜᱼᱟ